ᱟᱞᱮᱴᱷᱮᱱ ᱢᱟ ᱱᱚᱸᱰᱮ ᱢᱮᱱᱟᱜᱼᱟ ᱵᱟᱝᱠᱟ ᱵᱩᱨᱩᱨᱮ ᱢᱤᱫᱴᱤᱡ ᱠᱚ ᱢᱮᱛᱟᱜᱼᱟ ᱫᱚᱨᱵᱟᱨ ᱪᱟᱹᱴᱟᱱᱤ ᱟᱨ ᱢᱤᱫ ᱚᱸᱰᱮ ᱫᱚ ᱫᱟᱜ ᱯᱩᱨᱟᱹ ᱫᱟᱜ ᱚᱱᱟ ᱪᱟᱹᱴᱟᱹᱱᱤ ᱪᱮᱛᱟᱱ ᱨᱮ ᱫᱟᱜ ᱢᱮᱱᱟᱜᱼᱟ ᱟᱹᱰᱤ ᱴᱷᱮᱱ ᱫᱟᱜ ᱢᱮᱱᱟᱜᱼᱟ ᱟᱨ ᱚᱱᱟ ᱠᱟᱛᱷᱟ ᱟᱨ ᱢᱤᱫᱴᱤᱡ ᱚᱱᱟ ᱵᱟᱝᱠᱟᱵᱩᱨᱩ ᱨᱮᱱᱟᱜ ᱯᱟᱥᱴᱟ ᱨᱮ ᱚᱸᱰᱮ ᱫᱚ ᱰᱷᱚᱸᱜᱟ ᱪᱮᱫ ᱞᱮᱠᱟ ᱢᱮᱱᱟᱜᱼᱟ ᱰᱷᱚᱸᱜᱟ ᱱᱚᱝᱠᱟ ᱫᱷᱤᱨᱤ ᱢᱮᱱᱟᱜᱼᱟ ᱚᱱᱟᱨᱮ ᱫᱟᱜ ᱢᱮᱱᱟᱜᱼᱟ ᱚᱸᱰᱮ ᱯᱮᱨᱮᱡ ᱫᱟᱜ ᱢᱮᱱᱟᱜᱼᱟ ᱰᱷᱚᱸᱜᱟ ᱞᱮᱠᱟᱱ ᱫᱷᱤᱨᱤ ᱨᱮ ᱚᱱᱟ ᱧᱮᱧᱮᱞ ᱠᱚ ᱦᱤᱡᱩᱜ ᱟᱠᱚ ᱜᱚᱴᱟ ᱫᱤᱥᱚᱢ ᱦᱚᱲ ᱠᱚ ᱦᱤᱡᱩᱜᱼᱟ ᱟᱫᱚ ᱩᱢ ᱯᱷᱟᱨᱪᱷᱟᱹ ᱠᱟᱛᱮᱫ ᱠᱚ ᱨᱟᱠᱟᱵ ᱟᱠᱚ ᱟᱨ ᱡᱩᱛᱟᱹ ᱢᱚᱡᱟ ᱠᱚᱫᱚ ᱠᱚ ᱛᱩᱫ ᱠᱟᱜᱼᱟ ᱛᱩᱫ ᱠᱟᱛᱮ ᱠᱚ ᱫᱚᱦᱚᱭᱟ ᱫᱚᱦᱚ ᱠᱟᱛᱮᱫ ᱟᱨᱠᱚ ᱨᱟᱠᱟᱵ ᱟᱠᱚ ᱟᱨ ᱚᱸᱰᱮ ᱫᱚ ᱚᱱᱠᱟ ᱠᱩᱲᱤ ᱦᱚᱸᱠᱚ ᱦᱤᱡᱩᱜ ᱠᱷᱟᱱ ᱫᱚ ᱚᱱᱠᱟ ᱫᱚ ᱪᱷᱚᱸᱛ ᱠᱟᱛᱮᱫ ᱠᱚᱫᱚ ᱵᱟᱠᱚ ᱨᱟᱠᱟᱵ ᱟᱠᱚ ᱵᱮᱥ ᱦᱚᱲᱜᱮ ᱚᱸᱰᱮ ᱫᱚ ᱟᱨ ᱵᱟᱭ ᱥᱟᱦᱟᱣᱟ ᱚᱱᱠᱟᱛᱮ ᱧᱮᱞᱟᱠᱚ ᱟᱹᱰᱤ ᱢᱟᱨᱟᱝ ᱪᱟᱹᱴᱟᱹᱱᱤ ᱠᱟᱱᱟ ᱟᱹᱰᱤ ᱢᱟᱨᱟᱝ ᱪᱟᱹᱴᱟᱹᱱᱤ ᱫᱟᱜ ᱢᱮᱱᱟᱜᱼᱟ ᱱᱚᱝᱠᱟ ᱪᱟᱨ ᱠᱩᱱᱤᱭᱟᱹ ᱢᱮᱱᱟᱜᱼᱟ ᱚᱱᱟ ᱪᱮᱛᱟᱱ ᱯᱩᱨᱟᱹ ᱩᱥᱩᱞ ᱵᱩᱨᱩ ᱪᱮᱛᱟᱱ ᱨᱮ ᱪᱟᱹᱴᱟᱹᱱᱤ ᱢᱮᱱᱟᱜᱼᱟ ᱟᱨ ᱪᱟᱨ ᱠᱩᱱᱤᱭᱟᱹ ᱢᱮᱱᱟᱜᱼᱟ ᱚᱸᱰᱮ ᱤᱭᱟᱹᱞᱮᱠᱟ ᱵᱟᱠᱥᱟ ᱤᱱ ᱢᱟᱨᱟᱝ ᱥᱮᱬᱟ ᱵᱟᱠᱥᱟ ᱤᱧ ᱢᱟᱨᱟᱝ ᱞᱮᱠᱟ ᱪᱟᱨ ᱠᱩᱱᱤᱭᱟ ᱟᱨ ᱚᱸᱰᱮ ᱫᱟᱜ ᱯᱮᱨᱮᱡ ᱠᱚᱜᱼᱟ ᱪᱮᱦᱮᱞ ᱪᱮᱯᱮᱞ ᱯᱮᱨᱮᱡ ᱠᱚᱜᱼᱟ ᱟᱫᱚ ᱟᱨ ᱢᱤᱫᱴᱤᱡ ᱦᱚᱯᱚᱱ ᱦᱚᱯᱚᱱ ᱫᱷᱤᱨᱤ ᱛᱟᱦᱮᱱᱟ ᱟᱨ ᱚᱱᱟ ᱛᱮᱫᱚ ᱠᱚ ᱢᱮᱱᱟ ᱵᱚᱸᱜᱟ ᱠᱩᱲᱤ ᱠᱚ ᱤᱭᱟᱹ ᱚᱱᱟ ᱠᱚ ᱤᱥᱠᱤᱨᱚᱜᱼᱟᱠᱚ ᱤᱥᱠᱤᱨᱚᱜᱼᱟᱠᱚ ᱢᱟᱱᱮ ᱟᱨ ᱚᱸᱰᱮ ᱫᱚ ᱡᱟᱦᱟᱸᱨᱮ ᱢᱮᱱᱟᱠᱚ ᱵᱚᱸᱜᱟ ᱠᱩᱲᱤ ᱤᱲᱤ ᱠᱚ ᱜᱟᱥᱟᱜᱼᱟ ᱟᱨ ᱚᱸᱰᱮ ᱫᱚ ᱯᱩᱨᱟᱹ ᱪᱤᱠᱟᱹᱬ ᱟᱠᱟᱱᱟ ᱟᱨ ᱠᱷᱟᱹᱞᱤ ᱥᱩᱱᱩᱢ ᱛᱮᱜᱮ ᱚᱱᱟ ᱫᱷᱤᱨᱤ ᱫᱚ ᱜᱟᱵᱟᱣ ᱟᱠᱟᱱᱟ ᱡᱟᱦᱟᱸᱨᱮ ᱩᱢ ᱠᱟᱛᱮ ᱩᱢ ᱨᱟᱠᱟᱵ ᱠᱟᱛᱮ ᱤᱱᱟᱹ ᱠᱷᱟᱱ ᱥᱩᱱᱩᱢ ᱠᱚᱵᱚᱱ ᱚᱡᱚᱜᱚᱜᱼᱟ ᱚᱸᱰᱮ ᱯᱩᱨᱟᱹ ᱥᱩᱱᱩᱢ ᱜᱮ ᱟᱫᱚ ᱚᱱᱟ ᱠᱚ ᱧᱮᱞ ᱞᱟᱹᱜᱤᱫ ᱛᱮ ᱫᱤᱥᱚᱢ ᱦᱚᱲ ᱡᱚᱛᱚ ᱜᱮᱠᱚ ᱦᱤᱡᱩᱜᱼᱟ ᱟᱫᱚ ᱧᱮᱞ ᱵᱷᱟᱜᱟᱜᱼᱟᱠᱚ ᱜᱚᱴᱟ ᱵᱩᱨᱩ ᱚᱱᱟ ᱵᱚᱸᱜᱟ ᱟᱭᱛᱟᱱ ᱡᱚᱛᱚ ᱠᱚ ᱧᱮᱞᱟ ᱛᱟᱯᱚᱨᱮ ᱠᱚ ᱟᱬᱜᱚᱱᱟᱠᱚ ᱟᱬᱜᱚᱱ ᱞᱟᱜᱹᱤᱫ ᱛᱟᱠᱚ ᱟᱠᱚᱣᱟᱜ ᱪᱮᱫ ᱦᱚᱸ ᱵᱩᱡᱩᱜ ᱟᱹᱱᱤᱡ ᱚᱸᱰᱮ ᱡᱚᱢ ᱧᱩ ᱱᱚᱰᱮ ᱵᱟᱹᱱᱩᱜ ᱟᱱᱤ ᱦᱳᱴᱮᱞ ᱦᱚᱸ ᱵᱟᱹᱱᱩᱜ ᱟᱹᱱᱤᱧ ᱟᱨ ᱪᱮᱫ ᱚᱲᱟᱜ ᱦᱚᱸ ᱵᱟᱹᱱᱩᱜ ᱟᱹᱱᱤᱡ ᱵᱩᱨᱩ ᱞᱟᱛᱟᱨ ᱨᱮᱢᱟ ᱵᱟᱭ ᱛᱟᱦᱮᱱᱟ ᱤᱱᱟᱹᱠᱷᱟᱱ ᱟᱹᱰᱤᱛᱮᱫ ᱠᱚ ᱢᱩᱥᱠᱤᱞᱚᱜᱼᱟ ᱩᱱᱠᱩ ᱛᱟᱦᱮᱱ ᱞᱟᱹᱜᱤᱫ ᱛᱮ ᱵᱩᱨᱩ ᱠᱷᱚᱱ ᱟᱬᱜᱚ ᱠᱟᱛᱮ ᱢᱟ ᱞᱟᱸᱜᱟ ᱜᱮ ᱵᱩᱡᱷᱟᱹᱜᱼᱟ ᱟᱫᱚ ᱚᱱᱠᱟ ᱜᱮ ᱫᱟᱨᱮ ᱵᱩᱴᱟᱹ ᱠᱚᱨᱮ ᱠᱚ ᱫᱩᱲᱩᱵᱼᱟ ᱚᱱᱟ ᱢᱟ ᱵᱮᱵᱚᱥᱛᱟ ᱢᱟ ᱵᱟᱹᱱᱩᱜ ᱟᱹᱱᱤᱡ ᱥᱚᱨᱠᱟᱨ ᱦᱚᱸ ᱟᱨ ᱥᱚᱨᱠᱟᱨ ᱢᱟ ᱦᱟᱸᱜ ᱤᱧ ᱧᱮᱞ ᱟᱠᱟᱫ ᱜᱮᱭᱟ ᱦᱟᱜ ᱪᱮᱠᱟ ᱵᱟᱭ ᱧᱮᱞ ᱠᱟᱜᱼᱟ ᱩᱱᱟᱹᱜ ᱥᱮᱫᱟᱭ ᱨᱮ ᱵᱩᱨᱩ ᱵᱮᱱᱟᱣ ᱟᱠᱟᱱᱟ ᱩᱱᱤ ᱵᱟᱭ ᱧᱮᱞ ᱟᱠᱟᱫ ᱜᱮᱭᱟ ᱟᱫᱚ ᱚᱱᱟ ᱵᱮᱵᱚᱥᱛᱷᱟ ᱜᱮ ᱵᱟᱹᱱᱩᱜ ᱟᱹᱱᱤᱡ ᱥᱚᱨᱠᱟᱨ ᱫᱚ ᱛᱟᱭᱱᱚᱢ ᱫᱚ ᱚᱱᱠᱟᱛᱮ ᱦᱤᱡᱩᱜ ᱟᱠᱚ ᱱᱚᱣᱟ ᱡᱟᱨᱢᱟᱜ ᱛᱚᱨᱢᱟᱜ ᱠᱚ ᱦᱤᱡᱩᱜᱼᱟ ᱟᱛᱳ ᱠᱚ ᱦᱤᱡᱩᱜᱼᱟ ᱪᱮᱫ ᱚᱠᱟ ᱠᱚᱨᱮ ᱠᱩᱧ ᱠᱚ ᱢᱮᱱᱟᱜᱼᱟ ᱮᱢᱟᱱ ᱛᱮᱢᱟᱱ ᱤᱱᱟᱹᱠᱷᱟᱱ ᱚᱸᱰᱮ ᱠᱚ ᱠᱷᱟᱹᱡᱟᱹᱲᱤ ᱠᱚ ᱛᱟᱵᱮᱱ ᱠᱚᱠᱚ ᱟᱹᱜᱩ ᱠᱟᱜᱼᱟ ᱚᱱᱟ ᱠᱚᱠᱚ ᱡᱚᱢ ᱟᱠᱚ ᱫᱟᱜ ᱠᱚᱠᱚ ᱧᱩᱭᱟ ᱛᱟᱦᱮᱸ ᱡᱤᱨᱟᱹᱜ ᱟᱠᱚ ᱛᱟᱭᱚᱢ ᱫᱚ ᱟᱨᱦᱚᱸ ᱟᱠᱚᱣᱟᱜ ᱜᱟᱹᱰᱤ ᱨᱮᱠᱚ ᱫᱮᱡᱚᱜᱼᱟ ᱟᱨ ᱠᱚ ᱩᱴᱷᱟᱹᱣ ᱟᱠᱚ